ᱵᱟᱪᱷᱱᱟᱣ ᱵᱟᱪᱷᱱᱟᱣ ᱫᱚ ᱪᱮᱫ ᱠᱟᱱᱟ ᱵᱟᱪᱷᱱᱟᱣ ᱢᱚᱛᱞᱚᱵ ᱠᱟᱱᱟ ᱪᱮ ᱡᱟᱦᱟᱸ ᱢᱟᱱᱞᱤᱭᱟ ᱡᱟᱦᱟᱸ ᱨᱮ ᱟᱵᱚ ᱠᱷᱮᱞ ᱠᱩᱫᱽ ᱦᱩᱭᱩᱜ ᱠᱟᱱᱟ ᱜᱤᱫᱽᱨᱟᱹ ᱠᱚᱣᱟᱜ ᱥᱯᱳᱨᱴ ᱦᱤᱥᱟᱹᱵ ᱜᱮ ᱦᱩᱭᱩᱜ ᱠᱟᱱᱟ ᱟᱫᱚ ᱚᱸᱰᱮ ᱡᱟᱦᱟᱱᱟᱜ ᱠᱷᱮᱞ ᱠᱩᱫᱽ ᱦᱩᱭᱩᱜ ᱠᱟᱱᱟ ᱚᱸᱰᱮ ᱵᱚ ᱡᱟᱡᱮᱫ ᱠᱚᱣᱟ ᱠᱟᱨᱚᱱ ᱩᱱᱠᱩ ᱡᱟᱡᱽ ᱜᱮ ᱱᱟᱦᱟᱜ ᱵᱟᱪᱷᱱᱟᱣ ᱫᱚ ᱚᱱᱟ ᱦᱤᱥᱟᱹᱵ ᱜᱮ ᱡᱮᱥᱮᱠᱮ ᱟᱵᱚ ᱥᱚᱨᱠᱟᱨ ᱵᱚ ᱱᱤᱭᱟᱹ ᱱᱤᱛᱚᱜ ᱱᱟᱦᱟᱜ ᱛᱟᱵᱚ ᱟᱵᱚ ᱢᱚᱛᱞᱚᱵ ᱤᱱᱟᱹᱜ ᱢᱟᱨᱟᱝ ᱤᱭᱟᱹ ᱪᱮᱫ ᱤᱧ ᱢᱮᱱᱟ ᱢᱩᱠᱷᱮᱢᱟᱱᱛᱨᱤ ᱪᱚᱱᱟᱣ ᱦᱩᱭᱮᱱᱟ ᱚᱸᱰᱮ ᱡᱟᱦᱟᱸ ᱞᱮᱠᱟ ᱤᱱᱟᱹ ᱤᱱᱟᱹ ᱥᱚᱨᱟᱨ ᱛᱟᱞᱟᱨᱮ ᱤᱱᱟᱹᱜ ᱦᱚᱲ ᱛᱟᱞᱟᱨᱮ ᱟᱵᱚ ᱤᱭᱟᱹ ᱦᱮᱢᱟᱱᱛ ᱫᱟ ᱵᱚ ᱵᱟᱪᱷᱟᱣ ᱠᱮᱫᱮᱭᱟ ᱟᱨ ᱵᱟᱪᱷᱟᱣ ᱠᱟᱛᱮᱫ ᱵᱚ ᱫᱟᱲᱮ ᱚᱪᱚ ᱠᱮᱫᱮᱭᱟ ᱮᱱᱠᱷᱟᱱ ᱚᱱᱟ ᱫᱚ ᱚᱱᱟ ᱢᱚᱛᱞᱚᱵ ᱪᱮᱫ ᱞᱮᱠᱟ ᱦᱮᱢᱟᱱᱛ ᱫᱟ ᱵᱚᱱ ᱫᱟᱲᱮ ᱚᱪᱚ ᱠᱮᱫᱮᱭᱟ ᱚᱱᱟ ᱨᱮᱭᱟᱜ ᱦᱚᱸ ᱛᱚ ᱠᱩᱪ ᱨᱤᱡᱮᱱ ᱢᱮᱱᱟᱜ ᱜᱮᱭᱟ ᱩᱱᱤ ᱟᱵᱚ ᱞᱟᱹᱜᱤᱫ ᱮᱛᱞᱟᱵ ᱤᱱᱟᱹᱜ ᱥᱩᱵᱤᱫᱷᱟ ᱮᱢᱟᱜ ᱵᱚᱱᱟ ᱫᱟᱜ ᱨᱮᱭᱟᱜ ᱵᱤᱡᱽᱞᱤ ᱨᱮᱭᱟᱜ ᱟᱨᱦᱚᱸ ᱢᱚᱛᱞᱚᱵ ᱚᱞ ᱯᱟᱲᱦᱟᱣ ᱨᱮᱭᱟᱜ ᱨᱚᱡᱽᱜᱟᱨ ᱨᱮᱭᱟᱜ ᱡᱚᱛᱚᱣᱟᱜ ᱜᱮ ᱥᱩᱵᱤᱫᱟ ᱮᱢᱟᱜ ᱵᱚᱱᱟ ᱦᱚᱨ ᱦᱚᱨ ᱜᱷᱟᱴ ᱨᱮᱭᱟᱜ ᱠᱚ ᱡᱚᱛᱚᱣᱟᱜ ᱜᱮ ᱥᱩᱵᱤᱫᱷᱟ ᱮᱢᱟᱜ ᱵᱚᱱᱟ ᱪᱮ ᱟᱵᱚ ᱵᱚ ᱵᱟᱰᱟᱭ ᱫᱟᱲᱮᱭᱟᱜ ᱠᱟᱱᱟ ᱪᱮ ᱱᱩᱭ ᱥᱚᱨᱠᱟᱨᱮ ᱛᱟᱦᱮᱱ ᱠᱷᱟᱱ ᱫᱚ ᱟᱵᱚᱣᱟᱜ ᱫᱩᱠ ᱥᱩᱠ ᱫᱚ ᱜᱮ ᱧᱮᱞ ᱫᱟᱲᱮᱭᱟᱜᱼᱟ ᱚᱱᱟ ᱦᱤᱥᱟᱹᱵ ᱛᱮ ᱟᱵᱚ ᱫᱚᱵᱚ ᱩᱱᱤ ᱦᱮᱢᱟᱱᱛ ᱫᱟ ᱫᱚᱵᱚ ᱵᱟᱪᱷᱟᱣ ᱠᱮᱫᱮᱭᱟ ᱢᱚᱛᱞᱚᱵ ᱚᱱᱟ ᱤᱭᱟᱹ ᱛᱮᱜᱮ ᱤᱧᱫᱩᱧ ᱢᱮᱱᱟ ᱡᱮ ᱵᱟᱪᱷᱱᱟᱣ ᱫᱚ ᱱᱚᱣᱟ ᱜᱮ ᱟᱨ ᱤᱭᱟᱹ ᱟᱵᱚ ᱡᱮ ᱥᱚᱨᱠᱟᱨ ᱱᱤᱛᱚᱜ ᱵᱚ ᱵᱟᱪᱷᱟᱣ ᱠᱟᱫᱮᱭᱟ ᱟᱹᱰᱤ ᱱᱟᱯᱟᱭ ᱜᱮ ᱟᱹᱰᱤ ᱥᱚᱪ ᱵᱤᱪᱟᱨ ᱠᱟᱛᱮ ᱜᱮ ᱢᱚᱛᱞᱚᱵ ᱢᱚᱛᱞᱚᱵ ᱫᱤᱞ ᱛᱮ ᱟᱛᱢᱟ ᱛᱮᱵᱚ ᱵᱟᱪᱷᱟᱣ ᱠᱟᱫᱮᱭᱟ ᱚᱱᱟ ᱜᱮ ᱢᱤᱱᱟᱹᱧ ᱫᱚ ᱡᱮ ᱟᱹᱰᱤ ᱱᱟᱯᱟᱭ ᱜᱮ ᱥᱚᱨᱠᱟᱨ ᱫᱚᱵᱚᱱ ᱵᱮᱱᱟᱣ ᱟᱠᱟᱫᱮᱭᱟ ᱱᱚᱣᱟ ᱜᱮ ᱠᱟᱱᱟ ᱵᱟᱪᱷᱱᱟᱣ ᱫᱚ